ᱟᱞᱮ ᱚᱲᱟᱜ ᱨᱮᱫᱚ ᱡᱚᱛᱚ ᱦᱚᱲᱜᱮ ᱯᱩᱛᱷᱤ ᱯᱟᱲᱦᱟᱣ ᱫᱚ ᱫᱚᱢᱮᱠᱚ ᱠᱩᱥᱤᱭᱟᱜᱼᱟ ᱟᱞᱮ ᱚᱲᱟᱜ ᱨᱮᱫᱚ ᱯᱩᱛᱷᱤ ᱨᱮᱱᱟᱜ ᱟᱰᱤ ᱜᱚᱴᱟᱝ ᱯᱚᱛᱚᱵ ᱢᱮᱱᱟᱜᱼᱟ ᱚᱱᱟᱠᱚ ᱯᱩᱛᱷᱤᱨᱮ ᱫᱤᱱᱜᱮ ᱡᱚᱛᱚ ᱦᱚᱲᱞᱮ ᱯᱟᱲᱦᱟᱣᱟ ᱢᱤᱼᱢᱤᱫᱴᱟᱝ ᱠᱟᱛᱮ ᱚᱱᱟ ᱠᱚ ᱯᱩᱛᱷᱤᱨᱮ ᱤᱧᱟᱜ ᱡᱚᱛᱚᱠᱷᱚᱱ ᱠᱩᱥᱤᱭᱟᱱᱟᱜ ᱢᱤᱫᱴᱟᱝ ᱠᱟᱹᱦᱱᱤ ᱢᱮᱱᱟᱜᱼᱟ ᱚᱱᱟ ᱠᱟᱹᱦᱱᱤ ᱨᱮᱱᱟᱜ ᱧᱩᱛᱩᱢ ᱫᱚ ᱦᱩᱭᱩᱜ ᱠᱟᱱᱟ ᱵᱟᱨᱭᱟ ᱰᱟᱝᱨᱤᱠᱤᱱ ᱫᱛᱟᱦᱮᱸ ᱠᱟᱱᱟ ᱵᱟᱨᱭᱟ ᱰᱟᱝᱨᱤ ᱨᱮᱱᱟᱜ ᱠᱟᱛᱷᱟ ᱠᱟᱱᱟ ᱱᱟᱦᱟᱜ ᱚᱱᱟ ᱠᱟᱹᱦᱱᱤ ᱨᱮᱫᱚ ᱩᱱᱠᱤᱱ ᱟᱹᱰᱤ ᱜᱤᱠᱤᱱ ᱜᱟᱛᱮ ᱛᱟᱦᱮᱸ ᱠᱟᱱᱟ ᱩᱱᱠᱤᱱ ᱰᱟᱝᱨᱤ ᱫᱚ ᱜᱟᱛᱮᱼᱜᱟᱛᱮᱛᱮ ᱜᱟᱛᱮᱼᱜᱟᱛᱮᱛᱮ ᱢᱤᱫᱼᱫᱤᱱ ᱦᱤᱞᱳᱜ ᱚᱱᱟ ᱟᱠᱤᱱᱤᱡ ᱢᱟᱞᱤᱠ